ᱤᱧᱫᱚ ᱪᱤᱛᱟᱹᱨ ᱠᱚᱫᱚ ᱟᱹᱰᱤᱜᱤᱧ ᱠᱩᱥᱤᱭᱟᱜᱼᱟ ᱡᱟᱦᱟᱸ ᱞᱮᱠᱟ ᱟᱞᱮ ᱫᱚ ᱡᱟᱦᱟᱱᱟᱜ ᱯᱚᱨᱚᱵᱽ ᱯᱩᱱᱟᱹᱭ ᱦᱩᱭᱩᱜ ᱠᱷᱟᱱ ᱜᱮ ᱡᱮᱨᱮᱲ ᱯᱚᱛᱟᱣ ᱞᱮᱠᱷᱟᱱ ᱞᱮ ᱟᱫᱚ ᱚᱱᱟ ᱨᱮ ᱪᱤᱛᱟᱹᱨ ᱠᱚ ᱵᱷᱤᱛ ᱨᱮᱞᱮ ᱵᱮᱱᱟᱣᱟ ᱟᱞᱟᱜᱽ ᱟᱞᱟᱜᱽ ᱪᱤᱛᱟᱹᱨ ᱡᱟᱦᱟᱸᱭ ᱫᱚ ᱵᱟᱦᱟᱭ ᱵᱮᱱᱟᱣᱟ ᱚᱠᱟ ᱠᱚᱨᱮ ᱫᱚ ᱦᱚᱲ ᱠᱚᱦᱚᱸ ᱠᱚ ᱵᱮᱱᱟᱣ ᱠᱚᱣᱟ ᱮᱱᱮᱡ ᱟᱠᱚ ᱠᱩᱲᱤ ᱠᱚᱫᱚ ᱠᱚᱲᱟ ᱠᱚᱫᱚ ᱛᱩᱢᱫᱟᱹᱜ ᱠᱚᱠᱚ ᱨᱩᱭᱟ ᱟᱨ ᱦᱚᱸ ᱛᱩᱢᱫᱟᱹᱜ ᱴᱟᱢᱟᱠ ᱨᱮᱭᱟᱜ ᱪᱤᱛᱟᱹᱨ ᱦᱚᱸᱠᱚ ᱵᱮᱱᱟᱣᱟ ᱚᱠᱟ ᱠᱚᱨᱮ ᱪᱚᱝ ᱟᱞᱟᱜᱽ ᱟᱞᱟᱜᱽ ᱚᱠᱚᱭ ᱪᱚ ᱦᱟᱸᱜ ᱚᱠᱟ ᱞᱮᱠᱟ ᱠᱩᱥᱤ ᱵᱩᱡᱷᱟᱹᱣ ᱟᱭ ᱚᱱᱠᱟᱱ ᱪᱤᱛᱟᱹᱨ ᱠᱚ ᱵᱮᱱᱟᱣᱟ ᱤᱧ ᱦᱚᱸ ᱡᱮᱛᱮ ᱞᱮᱠᱟᱱ ᱪᱤᱛᱟᱹᱨ ᱜᱤᱧ ᱠᱩᱥᱤᱭᱟᱜᱼᱟ ᱟᱨ ᱡᱟᱦᱟᱸ ᱞᱮᱠᱟ ᱟᱞᱮ ᱫᱚ ᱡᱤᱞ ᱥᱟᱱᱛᱟᱲ ᱤᱭᱟᱹ ᱫᱚ ᱡᱤᱞ ᱡᱚᱢ ᱠᱚ ᱦᱩᱭᱩᱜᱼᱟ ᱡᱮ ᱫᱚᱥᱚᱱ ᱠᱚ ᱮᱱᱠᱷᱟᱱ ᱜᱮ ᱡᱮᱨᱮᱲ ᱯᱚᱛᱟᱣ ᱟᱢ ᱮᱱᱠᱷᱟᱱ ᱩᱱ ᱡᱚᱠᱷᱚᱡ ᱫᱚ ᱟᱨᱦᱚᱸ ᱪᱤᱛᱟᱹᱨ ᱠᱚᱠᱚ ᱵᱮᱱᱟᱣᱟ ᱤᱧ ᱞᱟᱹᱭᱫᱟ ᱮᱱᱮᱡᱼᱟ ᱮᱱᱮᱡ ᱠᱩᱲᱤ ᱠᱚᱠᱚ ᱵᱮᱱᱟᱣ ᱠᱟᱠᱚᱣᱟ ᱟᱨ ᱨᱩ ᱨᱩ ᱠᱚᱲᱟ ᱠᱚ ᱡᱟᱦᱟᱸ ᱞᱮᱠᱟ ᱩᱱ ᱡᱚᱠᱷᱚᱡ ᱫᱚ ᱨᱟᱹᱥᱠᱟᱹᱭᱟᱢ ᱥᱮ ᱮᱱᱮᱡ ᱟᱠᱚ ᱥᱮᱨᱮᱧ ᱟᱠᱚ ᱱᱤᱛᱚᱜ ᱚᱱᱟ ᱦᱤᱥᱟᱹᱵ ᱛᱮᱜᱮ ᱟ ᱵᱮᱱᱟᱣ ᱠᱟᱠᱚ ᱟᱠᱚ ᱩᱱᱠᱩ ᱦᱚᱸ ᱵᱷᱤᱛ ᱨᱮ ᱟᱹᱰᱤ ᱱᱟᱯᱟᱭ ᱠᱷᱟᱹᱞᱤ ᱠᱚ ᱧᱮᱞᱚᱜᱼᱟ ᱡᱮᱛᱮᱱᱟᱜ ᱜᱮ ᱦᱟᱸᱜ ᱪᱤᱛᱟᱹᱨ ᱫᱚ ᱤᱧᱫᱚᱧ ᱠᱩᱥᱤᱭᱟᱜ ᱜᱮᱭᱟ ᱡᱮᱛᱮ ᱪᱤᱛᱟᱹᱨ ᱜᱮ ᱪᱮᱦᱨᱟ ᱜᱮ ᱧᱮᱞᱚᱜᱼᱟ ᱟᱹᱰᱤ ᱱᱟᱯᱟᱭ ᱟᱨᱦᱚᱸ ᱛᱟᱨᱟ ᱛᱟᱨᱟ ᱵᱷᱤᱛ ᱨᱮᱫᱚ ᱵᱟᱦᱟ ᱠᱚᱦᱚᱸ ᱠᱚ ᱵᱮᱱᱟᱣᱟ ᱟᱨ ᱡᱮᱛᱮᱱ ᱞᱮᱠᱟᱱ ᱪᱤᱛᱟᱹᱨ ᱜᱮ ᱟᱹᱰᱤ ᱱᱟᱯᱟᱭ ᱧᱮᱞᱚᱜᱼᱟ ᱠᱩᱥᱤᱭᱟᱜ ᱜᱮᱭᱟ